ᱪᱟᱹᱥᱤ ᱠᱚᱫᱚ ᱰᱟᱹᱝᱨᱤ ᱠᱟᱰᱟ ᱛᱮᱠᱚ ᱪᱟᱥᱵᱟᱥᱚᱜᱼᱟ ᱟᱨ ᱩᱱᱠᱩ ᱰᱟᱹᱝᱨᱤ ᱠᱟᱰᱟ ᱚᱱᱟ ᱪᱟᱥ ᱠᱟᱛᱮᱫ ᱠᱚ ᱵᱮᱱᱟᱜᱼᱟ ᱢᱮᱱᱠᱷᱟᱱ ᱩᱱᱠᱩ ᱠᱚᱫᱚ ᱚᱱᱟ ᱰᱟᱹᱝᱨᱤ ᱠᱚ ᱠᱟᱰᱟ ᱠᱚ ᱞᱟᱹᱜᱤᱫ ᱡᱚᱢᱟᱜ ᱟᱨ ᱰᱟᱹᱝᱨᱤ ᱠᱟᱰᱟ ᱠᱚ ᱵᱟᱠᱷᱨᱟ ᱦᱚᱸ ᱟᱹᱰᱤ ᱱᱟᱯᱟᱭ ᱛᱮᱠᱚ ᱛᱚ ᱠᱷᱮᱛ ᱵᱮᱱᱟᱣ ᱨᱮᱦᱚᱸ ᱥᱮ ᱵᱟᱹᱫᱽ ᱵᱮᱱᱟᱣ ᱨᱮᱦᱚᱸ ᱟᱵᱚ ᱩᱱᱠᱩ ᱰᱟᱹᱝᱨᱤ ᱠᱟᱰᱟ ᱠᱚᱵᱚᱱ ᱡᱚᱲᱟᱣ ᱠᱚᱣᱟ ᱥᱤᱭᱳᱜ ᱟᱵᱚᱱ ᱠᱟᱨᱦᱟᱭᱟᱵᱚᱱ ᱟᱨ ᱞᱚᱥᱚᱫ ᱥᱤᱭᱳᱜ ᱠᱚ ᱮᱢᱟᱱ ᱠᱚ ᱟᱬᱜᱚᱢ ᱠᱚ ᱟᱹᱰᱤ ᱨᱚᱠᱚᱢ ᱵᱚᱱ ᱥᱤᱭᱟ